ᱤᱱᱰᱤᱭᱟᱱ ᱟᱭᱰᱳᱞ ᱞᱮᱠᱟ ᱢᱤᱭᱩᱡᱤᱠ ᱨᱤᱭᱮᱞᱤᱴᱤ ᱥᱳ ᱧᱮᱞᱤᱫᱟᱹᱧ ᱡᱮᱢᱚᱱ ᱫᱟᱫᱟ ᱜᱤᱨᱤ ᱫᱤᱫᱤ ᱱᱚᱢᱵᱚᱨ ᱚᱣᱟᱱ ᱰᱤᱰᱤ ᱵᱟᱝᱞᱟ ᱨᱮ ᱠᱚᱞᱯᱚᱱᱟ ᱦᱟᱸᱥᱫᱟ ᱥᱤᱝᱨᱟᱹᱭ ᱥᱚᱨᱮᱱ ᱰᱤᱜᱤᱨ ᱥᱚᱨᱮᱱ ᱥᱟᱶᱛᱮ ᱵᱤᱡᱚᱞᱤ ᱯᱩᱨᱱᱤᱢᱟ ᱢᱟᱱᱰᱤ ᱱᱩᱠᱩᱼᱱᱩᱠᱩ ᱠᱚᱫᱚ ᱟᱹᱰᱤ ᱱᱟᱯᱟᱭᱼᱱᱟᱯᱟᱭ ᱥᱮᱨᱮᱧ ᱠᱚ ᱫᱟᱲᱮᱭᱟᱜᱼᱟ ᱟᱨ ᱥᱴᱮᱡ ᱯᱨᱳᱜᱽᱨᱟᱢ ᱠᱚᱨᱮ ᱦᱚᱸ ᱠᱚ ᱧᱮᱞᱚᱜᱚᱜ ᱠᱟᱱᱟ ᱟᱨ ᱱᱩᱠᱩᱣᱟᱜ ᱥᱮᱨᱮᱧ ᱫᱚ ᱫᱚᱢᱮᱧ ᱠᱩᱥᱤᱭᱟᱜᱼᱟ ᱟᱨ ᱡᱟᱛᱮ ᱞᱟᱦᱟᱥᱮᱡ ᱠᱚ ᱪᱟᱞᱟᱣ ᱫᱟᱲᱮᱭᱟᱜᱼᱢᱟ